ᱤᱧᱟᱹᱜ ᱢᱚᱱᱮᱛᱮ ᱥᱟᱶᱛᱟᱞᱤ ᱯᱟᱹᱨᱥᱤ ᱥᱮᱲᱟ ᱮᱠᱫᱚᱢ ᱞᱟᱹᱠᱛᱤ ᱠᱟᱱᱟ ᱪᱮᱫᱟᱜ ᱟᱵᱚ ᱡᱚᱛᱚ ᱦᱚᱲ ᱜᱮᱵᱚᱱ ᱵᱟᱲᱟᱭᱟ ᱵᱟᱝᱞᱟ ᱯᱟᱹᱨᱥᱤ ᱦᱳᱠ ᱦᱤᱱᱫᱤ ᱯᱟᱹᱨᱥᱤ ᱦᱳᱠ ᱩᱲᱤᱭᱟ ᱯᱟᱹᱨᱥᱤ ᱦᱳᱠ ᱛᱮᱞᱮᱜᱩ ᱛᱟᱹᱢᱤᱞ ᱮᱢᱟᱱ ᱮᱢᱟᱱ ᱯᱟᱹᱨᱥᱤ ᱦᱳᱠ ᱩᱱᱠᱩ ᱦᱚᱸ ᱟᱠᱚᱣᱟᱜ ᱯᱟᱹᱨᱥᱤ ᱛᱮᱠᱚ ᱚᱞ ᱯᱟᱲᱦᱟᱜ ᱠᱟᱱᱟ ᱟᱨ ᱚᱞ ᱯᱟᱲᱦᱟᱜ ᱠᱟᱱ ᱠᱟᱨᱚᱱ ᱛᱮ ᱩᱱᱠᱩᱣᱟᱜ ᱯᱟᱹᱨᱥᱤ ᱱᱤᱛᱚᱜ ᱦᱚᱸ ᱡᱤᱭᱟᱹᱲ ᱢᱮᱱᱟᱜᱼᱟ ᱟᱵᱚᱣᱟᱜ ᱯᱟᱹᱨᱥᱤ ᱦᱚᱸ ᱡᱮᱦᱮᱛᱩ ᱥᱚᱝᱵᱤᱫᱷᱟᱱ ᱨᱮᱭᱟᱜ ᱚᱥᱴᱚᱢ ᱛᱚᱯᱚᱥᱤᱞᱤ ᱨᱮ ᱥᱮᱞᱮᱫ ᱟᱠᱟᱱᱟ ᱥᱮ ᱤᱨᱟᱹᱞ ᱫᱷᱟᱯ ᱨᱮ ᱥᱮᱞᱮᱫ ᱠᱟᱱᱟ ᱚᱱᱟ ᱢᱮᱱᱛᱮ ᱟᱵᱚᱣᱟᱜ ᱯᱟᱹᱨᱥᱤ ᱛᱮ ᱚᱞ ᱯᱟᱲᱦᱟᱣ ᱮᱠᱫᱚᱢ ᱞᱟᱹᱠᱛᱤ ᱠᱟᱱᱟ ᱪᱮᱫᱟᱜ ᱥᱮ ᱯᱟᱹᱨᱥᱤ ᱵᱟᱧᱪᱟᱣ ᱟᱨ ᱯᱟᱹᱨᱥᱤ ᱴᱤᱠᱟᱹᱣ ᱨᱮᱭᱟᱜ ᱵᱟᱠᱷᱨᱟ ᱛᱮᱜᱮ ᱥᱟᱱᱛᱟᱞᱤ ᱯᱟᱹᱨᱥᱤ ᱯᱟᱲᱦᱟᱜ ᱞᱟᱹᱠᱛᱤᱜ ᱠᱟᱱᱟ ᱥᱟᱱᱛᱟᱞᱤ ᱯᱟᱹᱨᱥᱤ ᱛᱮᱜᱮ ᱱᱤᱛᱚᱜ ᱵᱚᱨᱛᱚᱢᱟᱱ ᱨᱮ ᱠᱮᱡᱤ ᱠᱷᱚᱱ ᱯᱤᱡᱤ ᱦᱟᱹᱵᱤᱡ ᱚᱞ ᱯᱟᱲᱦᱟᱣ ᱦᱩᱭᱩᱜ ᱠᱟᱱᱟ ᱟᱨ ᱱᱚᱣᱟ ᱵᱟᱠᱷᱨᱟ ᱛᱮ ᱜᱤᱫᱟᱹᱨ ᱯᱤᱫᱟᱹᱨ ᱠᱚᱦᱚᱸ ᱱᱤᱛᱚᱜ ᱥᱟᱱᱛᱟᱞᱤ ᱯᱟᱹᱨᱥᱤᱛᱮ ᱯᱟᱲᱦᱟᱜ ᱞᱟᱹᱠᱛᱤ ᱢᱮᱱᱟᱜᱼᱟ ᱟᱨ ᱠᱚ ᱯᱟᱲᱦᱟᱣ ᱞᱮᱱᱠᱷᱟᱱ ᱚᱱᱟ ᱥᱟᱱᱛᱟᱞᱤ ᱯᱟᱹᱨᱥᱤ ᱛᱮᱠᱚ ᱯᱟᱲᱦᱟᱣ ᱞᱮᱱᱠᱷᱟᱱ ᱨᱮᱦᱚᱸ ᱵᱷᱚᱵᱤᱥᱥᱚᱛ ᱠᱚ ᱧᱮᱞ ᱫᱟᱲᱮᱭᱟᱜᱼᱟ ᱟᱨ ᱥᱟᱱᱛᱟᱞᱤ ᱯᱟᱹᱨᱥᱤ ᱛᱮ ᱵᱚᱨᱛᱚᱢᱟᱱ ᱨᱮ ᱱᱤᱛᱚᱜ ᱠᱷᱚᱵᱚᱨ ᱠᱟᱜᱚᱡᱽ ᱴᱤᱵᱷᱤ ᱴᱮᱞᱤᱵᱷᱤᱥᱚᱱ ᱮᱢᱟᱱ ᱠᱚᱨᱮ ᱦᱚᱸ ᱠᱷᱚᱵᱚᱨᱚᱜ ᱠᱟᱱᱟ ᱚᱱᱟ ᱠᱚ ᱦᱚᱸ ᱵᱩᱡᱷᱟᱹᱣ ᱧᱟᱢ ᱫᱟᱲᱮᱭᱟᱜᱼᱟ ᱚᱱᱟ ᱢᱮᱱᱛᱮ ᱥᱟᱱᱛᱟᱞᱤ ᱯᱟᱹᱨᱥᱤ ᱫᱚ ᱮᱠᱫᱚᱢ ᱯᱟᱲᱦᱟᱜ ᱞᱟᱹᱠᱛᱤᱜ ᱠᱟᱱ ᱜᱮᱭᱟ ᱟᱨ ᱯᱟᱹᱨᱥᱤ ᱦᱚᱸ ᱵᱟᱧᱪᱟᱜᱼᱟ ᱚᱱᱟ ᱢᱮᱱᱛᱮ ᱤᱧ ᱦᱚᱸᱧ ᱢᱚᱱᱮᱭᱟ